ᱤᱧ ᱡᱩᱫᱤ ᱥᱤᱢ ᱡᱤᱞ ᱤᱧ ᱩᱛᱩ ᱟᱠᱟᱫ ᱠᱷᱟᱡ ᱛᱚ ᱩᱱᱠᱩ ᱡᱩᱫᱤ ᱠᱚ ᱠᱩᱥᱤᱭᱟᱜ ᱠᱷᱟᱱ ᱛᱚ ᱤᱧᱟᱹᱜ ᱨᱮᱥᱤᱯᱤ ᱱᱚᱠᱟ ᱠᱟᱛᱮᱧ ᱞᱟᱹᱭ ᱟᱠᱚᱣᱟ ᱥᱮᱧ ᱩᱫᱩᱜ ᱟᱠᱚᱣᱟ ᱯᱨᱚᱛᱷᱚᱢ ᱨᱮᱫᱚ ᱯᱚᱨᱛᱷᱚᱢ ᱫᱚ ᱡᱤᱞ ᱠᱚ ᱜᱮᱫ ᱠᱟᱛᱮᱜ ᱡᱤᱞ ᱠᱚ ᱡᱚᱛᱚᱧ ᱟᱹᱨᱩᱵ ᱥᱟᱯᱷᱟᱭᱟ ᱟᱹᱨᱩᱵ ᱠᱟᱛᱮᱜ ᱛᱚ ᱤᱱᱟᱹ ᱯᱚᱨ ᱠᱚᱲᱟᱭ ᱠᱚᱧ ᱟᱹᱜᱩᱭᱟ ᱠᱚᱲᱟᱭ ᱠᱚ ᱟᱹᱜᱩ ᱠᱟᱛᱮᱜ ᱛᱚ ᱤᱱᱟᱹ ᱨᱮ ᱯᱚᱨᱛᱷᱚᱢ ᱥᱩᱱᱩᱢᱤᱧ ᱫᱩᱞᱟ ᱥᱩᱱᱩᱢ ᱫᱩᱞ ᱠᱟᱛᱮᱜ ᱯᱮᱭᱟᱡᱽ ᱠᱚᱧ ᱠᱷᱟᱡᱚᱭᱟ ᱯᱮᱭᱟᱡᱽ ᱠᱚ ᱠᱷᱟᱡᱚ ᱠᱟᱛᱮᱜ ᱚᱱᱟ ᱚᱱᱟ ᱯᱚᱨ ᱛᱮᱡᱽ ᱯᱟᱛᱟᱧ ᱠᱷᱟᱡᱚᱭᱟ ᱛᱮᱡᱽ ᱯᱟᱛᱟ ᱠᱷᱟᱡᱚ ᱠᱟᱛᱮᱜ ᱚᱱᱟ ᱠᱚ ᱢᱤᱫ ᱜᱷᱟᱹᱲᱤᱡ ᱤᱧ ᱜᱷᱟᱱᱴᱟᱭᱟ ᱚᱱᱟ ᱜᱷᱟᱱᱴᱟ ᱠᱟᱛᱮᱜ ᱡᱟᱦᱟᱸ ᱡᱤᱞᱤᱧ ᱟᱹᱨᱩᱵ ᱥᱟᱯᱷᱟ ᱟᱠᱟᱫ ᱛᱟᱦᱮᱱᱟ ᱚᱱᱟ ᱚᱱᱟ ᱡᱤᱞᱤᱧ ᱚᱱᱟ ᱨᱤᱧ ᱠᱷᱟᱡᱚᱭᱟ ᱛᱚ ᱠᱷᱟᱡᱚ ᱠᱟᱛᱮᱜ ᱚᱱᱟ ᱠᱚ ᱱᱟᱲᱟ ᱪᱟᱲᱟ ᱠᱟᱛᱮᱜ ᱚᱱᱟ ᱠᱚ ᱟᱨᱠᱤ ᱜᱷᱟᱱᱴᱟ ᱠᱟᱛᱮᱜ ᱢᱤᱫ ᱜᱷᱟᱹᱲᱤᱡ ᱵᱩᱞᱩᱝ ᱠᱚ ᱮᱢ ᱠᱟᱛᱮᱜ ᱯᱚᱨᱤᱢᱟᱱ ᱢᱚᱛᱚ ᱵᱩᱞᱩᱝ ᱮᱢ ᱠᱟᱛᱮᱜ ᱚᱱᱟ ᱠᱚ ᱜᱷᱟᱱᱴᱟ ᱠᱟᱛᱮᱜ ᱚᱱᱟᱧ ᱯᱚᱴᱚᱢ ᱠᱟᱜᱼᱟ ᱤᱱᱟᱹ ᱯᱚᱨ ᱤᱧᱟᱹᱜ ᱢᱚᱥᱞᱟ ᱠᱚᱧ ᱨᱮᱰᱤ ᱛᱤᱧᱟᱹ ᱡᱮᱢᱚᱱ ᱡᱤᱨᱟᱹ ᱜᱩᱲᱟᱹ ᱡᱤᱨᱮ ᱜᱚᱴᱟ ᱡᱤᱨᱮ ᱮᱢ ᱠᱷᱟᱡ ᱜᱚᱴᱟ ᱡᱤᱨᱮ ᱵᱟᱝ ᱠᱷᱟᱡ ᱜᱩᱲᱳ ᱠᱷᱟᱡ ᱜᱩᱲᱳ ᱛᱚ ᱤᱧ ᱫᱚ ᱱᱚᱸᱰᱮ ᱫᱚ ᱜᱚᱴᱟ ᱡᱤᱨᱮ ᱜᱮᱧ ᱤᱭᱩᱡᱽ ᱜᱮᱭᱟ ᱛᱚ ᱜᱚᱴᱟ ᱡᱤᱨᱮ ᱫᱷᱚᱱᱮ ᱛᱟᱯᱚᱨᱮ ᱤᱱᱟᱹ ᱠᱚᱜᱮ ᱞᱟᱜᱟᱜ ᱜᱮᱭᱟ ᱜᱚᱴᱟ ᱡᱤᱨᱮ ᱫᱷᱚᱱᱮ ᱛᱟᱯᱚᱨᱮ ᱟᱫᱮ ᱨᱚᱥᱩᱱ ᱛᱚ ᱤᱱᱟᱹ ᱠᱚ ᱡᱚᱛᱚ ᱯᱮᱥᱴ ᱠᱟᱛᱮᱜ ᱯᱮᱥᱴ ᱠᱮᱛᱮᱜ ᱟᱨ ᱚᱱᱟ ᱠᱚ ᱡᱚᱛᱚ ᱨᱤᱫ ᱠᱟᱛᱮᱜ ᱢᱟᱱᱮ ᱨᱤᱫ ᱠᱟᱛᱮᱜ ᱚᱱᱟ ᱠᱚ ᱡᱚᱛᱚ ᱟᱹᱜᱩ ᱠᱟᱛᱮᱜ ᱛᱟᱯᱚᱨᱮ ᱚᱱᱟ ᱡᱤᱞ ᱡᱩᱫᱤ ᱡᱚᱠᱷᱚᱱ ᱚᱸᱰᱮᱠᱷᱚᱱ ᱫᱟᱜ ᱠᱚ ᱡᱚᱛᱚ ᱩᱰᱩᱜ ᱪᱟᱵᱟᱜᱼᱟ ᱛᱚ ᱛᱟᱯᱚᱨᱮ ᱢᱚᱥᱞᱟ ᱠᱩᱧ ᱞᱟᱜᱟᱣᱟᱜᱼᱟ ᱛᱟᱯᱚᱨᱮ ᱥᱟᱥᱟᱝ ᱠᱚᱧ ᱞᱟᱜᱟᱣᱟᱜᱼᱟ ᱯᱚᱨᱤᱢᱟᱱ ᱢᱚᱛᱚ ᱢᱚᱥᱞᱟ ᱠᱚ ᱞᱟᱜᱟᱣ ᱠᱟᱛᱮᱜ ᱚᱱᱟ ᱠᱚ ᱡᱚᱛᱚ ᱜᱷᱟᱱᱴᱟ ᱠᱟᱛᱮᱜ ᱜᱷᱟᱱᱴᱟ ᱠᱟᱛᱮᱜ ᱛᱟᱯᱚᱨᱮ ᱢᱤᱫ ᱜᱷᱟᱹᱲᱤᱡ ᱚᱱᱟᱧ ᱠᱚᱥᱟᱣᱟ ᱠᱚᱥᱟᱣ ᱠᱟᱛᱮᱜ ᱛᱟᱯᱚᱨᱮ ᱠᱟᱪᱟ ᱞᱚᱝᱠᱟᱧ ᱜᱮᱫ ᱠᱟᱛᱮᱧ ᱮᱢᱟ ᱮᱢ ᱠᱟᱛᱮᱜ ᱛᱚ ᱚᱱᱟ ᱠᱚ ᱟᱹᱰᱤ ᱜᱷᱟᱹᱲᱤᱡ ᱤᱧ ᱠᱚᱥᱟᱣᱟ ᱠᱚᱥᱟᱣ ᱠᱟᱛᱮᱜ ᱡᱚᱠᱷᱚᱱ ᱚᱸᱰᱮ ᱠᱷᱚᱱ ᱥᱩᱱᱩᱢ ᱠᱚ ᱛᱩᱫᱩᱜᱼᱟ ᱛᱚᱠᱷᱚᱱ ᱤᱧ ᱚᱱᱟ ᱛᱚᱠᱷᱚᱱ ᱤᱧ ᱚᱱᱟ ᱚᱱᱟ ᱯᱚᱨ ᱫᱟᱜ ᱤᱧ ᱫᱩᱞᱟᱜᱼᱟ ᱯᱚᱨᱤᱢᱟᱱ ᱢᱚᱛᱚ ᱫᱟᱜ ᱫᱩᱞ ᱠᱟᱛᱮ ᱛᱟᱯᱚᱨᱮ ᱢᱟᱱᱮ ᱡᱩᱫᱤ ᱠᱚᱥᱟᱣ ᱠᱚᱥᱟᱣ ᱤᱧ ᱤᱥᱤᱱ ᱠᱷᱟᱡ ᱛᱚ ᱠᱚᱥᱟᱣ ᱠᱚᱥᱟᱣ ᱚᱱᱠᱟᱱᱟᱜ ᱚᱱᱠᱟ ᱫᱟᱜ ᱤᱧ ᱮᱢᱟ ᱤᱱᱟᱹ ᱯᱚᱨ ᱡᱚᱠᱷᱚᱱ ᱚᱱᱟ ᱡᱤᱞ ᱠᱚ ᱡᱚᱛᱚ ᱡᱮᱢᱚᱱᱮ ᱯᱷᱩᱴᱟᱹᱜᱼᱟ ᱯᱷᱩᱴᱟᱣ ᱠᱟᱛᱮᱜ ᱡᱚᱠᱷᱚᱱ ᱫᱟᱜ ᱠᱚ ᱛᱷᱚᱲᱟ ᱠᱚᱥᱟᱣ ᱠᱚᱥᱟᱣ ᱧᱚᱜ ᱦᱩᱭᱩᱜᱼᱟ ᱛᱚᱠᱷᱚᱱ ᱤᱱᱟᱹ ᱯᱚᱨ ᱫᱷᱚᱱᱮ ᱯᱟᱛᱟ ᱜᱮᱫ ᱠᱟᱛᱮᱜ ᱫᱷᱚᱱᱮ ᱯᱟᱛᱟ ᱠᱚ ᱚᱱᱟᱨᱤᱧ ᱞᱟᱜᱟᱣᱟᱜᱼᱟ ᱛᱚ ᱛᱟᱯᱚᱨᱮ ᱯᱟᱸᱪ ᱢᱤᱱᱤᱴ ᱯᱚᱨ ᱜᱮᱧ ᱯᱷᱮᱴ ᱠᱮᱫ ᱜᱮ